ᱦᱮᱸ ᱦᱮᱞᱳ ᱵᱚᱭᱦᱟ ᱚᱠᱚᱭ ᱵᱤᱱ ᱢᱮᱢᱱᱮᱜᱼᱟ ᱟᱪᱪᱷᱟ ᱟᱪᱪᱷᱟ ᱴᱷᱤᱠ ᱜᱮᱭᱟ ᱞᱟᱹᱭ ᱵᱤᱱ ᱪᱮᱫ ᱠᱟᱱᱟ ᱪᱟᱥ ᱠᱚᱢᱟ ᱱᱚᱛᱮᱢᱟ ᱟᱹᱰᱤ ᱰᱮᱢᱮᱡᱽ ᱜᱮᱭᱟ ᱢᱮᱱ ᱞᱮᱠᱷᱟᱱᱢᱟ ᱥᱩᱵᱤᱫᱷᱟ ᱛᱟᱞᱮ ᱚᱱᱠᱟ ᱪᱮᱫ ᱦᱚᱸ ᱵᱟᱹᱪᱩᱜ ᱟᱱᱟ ᱫᱟᱜ ᱫᱚ ᱫᱟᱜᱮᱫ ᱜᱮᱭᱟ ᱟᱫᱚ ᱟᱥᱟᱲ ᱵᱚᱸᱜᱟ ᱛᱟᱭᱚᱢ ᱛᱟᱭᱚᱢᱛᱮ ᱫᱟᱜ ᱟᱞᱮ ᱠᱟᱱᱟᱭ ᱱᱚᱜᱼᱚᱸᱭ ᱥᱚᱠᱛᱚᱭ ᱡᱟᱹᱯᱩᱫᱮᱜᱼᱟ ᱱᱤᱭᱚ ᱵᱟᱨᱥᱤᱧ ᱪᱟᱥ ᱪᱟᱥᱭᱮᱜ ᱟᱞᱮ ᱱᱚᱜᱼᱚᱸᱭ ᱨᱚᱵᱤ ᱯᱷᱚᱥᱚᱞ ᱫᱚ ᱡᱚᱦᱚᱜ ᱫᱚ ᱱᱚᱜᱼᱚᱸᱭ ᱤᱭᱟᱹ ᱱᱚᱣᱟ ᱤᱭᱟᱹ ᱨᱮᱫᱚ ᱦᱳᱲᱳ ᱞᱮ ᱪᱟᱥ ᱦᱳᱲᱳ ᱞᱮ ᱪᱟᱥ ᱞᱮᱠᱷᱟᱱ ᱫᱚ ᱦᱳᱲᱳ ᱪᱟᱥ ᱦᱚᱸ ᱪᱮᱫ ᱦᱚᱸ ᱚᱥᱩᱵᱤᱫᱟ ᱵᱟᱝᱟ ᱱᱚᱜᱼᱚᱸᱭ ᱪᱮᱛᱟᱱ ᱫᱟᱜ ᱥᱩᱢᱩᱱᱛᱮ ᱡᱟᱦᱟᱸᱜᱮ ᱫᱟᱜᱮ ᱧᱟᱢᱮᱫ ᱠᱷᱟᱱᱮ ᱧᱟᱢᱮᱜᱼᱟ ᱟᱨ ᱵᱟᱝᱠᱷᱟᱱ ᱫᱚ ᱵᱟᱝᱟ ᱠᱮᱱᱮᱞ ᱫᱟᱜ ᱦᱚᱸ ᱵᱟᱝ ᱚᱥᱩᱵᱤᱫᱟᱜᱼᱟ ᱫᱟᱨᱟᱭ ᱧᱟᱢᱟ ᱪᱟᱨᱟ ᱦᱚᱸ ᱚᱱᱠᱟ ᱟᱢ ᱫᱟᱢᱟ ᱟᱹᱰᱤ ᱰᱷᱮᱹᱨ ᱫᱷᱟᱨᱟ ᱜᱮᱞᱮ ᱪᱟᱥᱮᱜᱼᱟ ᱟᱨ ᱚᱱᱟ ᱠᱚᱛᱮ ᱨᱚᱵᱤ ᱯᱷᱚᱥᱚᱞ ᱪᱟᱥ ᱠᱚᱛᱮ ᱟᱹᱰᱤ ᱞᱮ ᱠᱚᱥᱴᱚᱜᱼᱟ ᱡᱟᱭᱜᱟ ᱢᱟ ᱛᱟᱞᱮ ᱢᱮᱱᱟᱜᱼᱟ ᱞᱤᱠᱷᱟᱹᱱ ᱫᱟᱜ ᱵᱟᱹᱪᱩᱜ ᱟᱱᱟ ᱫᱟᱜ ᱛᱟᱦᱮᱱ ᱡᱟᱭᱜᱟ ᱨᱮᱢᱟ ᱟᱞᱮᱭᱟᱜ ᱡᱟᱭᱜᱟ ᱵᱟᱹᱪᱩᱜ ᱟᱱᱟ ᱟᱫᱚ ᱚᱱᱟ ᱦᱤᱥᱟᱹᱵᱛᱮ ᱟᱹᱵᱤᱱ ᱵᱤᱱ ᱞᱟᱹᱭ ᱠᱷᱟᱱ ᱫᱚ ᱪᱮᱫᱠᱟ ᱫᱟᱜ ᱠᱚᱯᱮ ᱥᱩᱵᱤᱫᱷᱟ ᱟᱞᱮ ᱠᱷᱟᱱ ᱠᱤᱪᱷᱩ ᱞᱮ ᱪᱟᱥ ᱵᱟᱲᱟ ᱧᱚᱜᱼᱟ ᱚᱱᱠᱟ ᱫᱚ ᱥᱚᱨᱠᱟᱨ ᱦᱳᱲᱳ ᱠᱚ ᱠᱤᱪᱷᱩ ᱞᱮ ᱪᱟᱥᱮᱜᱼᱟ

ᱟᱫᱚ ᱥᱚᱨᱠᱟᱨ ᱦᱳᱲᱳ ᱨᱮ ᱛᱤᱱᱟᱹᱜ ᱞᱟᱵᱷᱦᱚᱸ ᱢᱮᱱᱟᱜᱼᱟ ᱚᱱᱟ ᱠᱚ ᱠᱟᱹᱡ ᱞᱟᱹᱭ ᱧᱚᱜ ᱟᱞᱮ ᱯᱮ ᱟᱯᱮ ᱠᱚᱜᱮ ᱦᱩᱱᱟᱹᱝ ᱚᱱᱟ ᱫᱚ ᱚᱱᱟ ᱦᱤᱥᱟᱹᱵ ᱚᱱᱠᱟᱱᱟᱜ ᱞᱮ ᱪᱟᱥᱟ ᱪᱟᱥᱟ

ᱦᱮᱸ ᱦᱳᱭ ᱱᱚᱣᱟ ᱯᱚᱨᱮ ᱡᱩᱫᱤ ᱦᱳᱲᱳ ᱪᱟᱥ ᱩᱴᱷᱟᱹᱣ ᱠᱟᱛᱮᱫ ᱟᱞᱮ ᱨᱩᱵᱤ ᱯᱷᱚᱥᱚᱞ ᱞᱟᱹᱜᱤᱫ ᱪᱮᱫ ᱠᱚ ᱥᱩᱵᱤᱫᱟ ᱠᱟᱹᱡ ᱮᱢ ᱧᱚᱜ ᱟᱞᱮᱭᱟ ᱵᱤᱱ ᱦᱩᱱᱟᱹᱝ ᱦᱳᱭ ᱚᱱᱟ ᱥᱟᱶᱛᱮ ᱥᱟᱨᱴᱤᱯᱷᱤᱠᱮᱴ ᱠᱚ ᱮᱢ ᱧᱚᱜ ᱟᱹᱞᱤᱧ ᱵᱤᱱ

ᱦᱳᱭ ᱫᱟᱜ ᱠᱚᱨᱮᱱᱟᱜ ᱠᱟᱹᱡ ᱥᱩᱵᱤᱫᱷᱟ ᱟᱞᱮ ᱵᱤᱱ ᱚᱸᱻ ᱵᱳᱨᱤᱝ ᱵᱤᱱ ᱞᱟ ᱟᱞᱮᱭᱟ ᱦᱳᱭ ᱮᱢᱟ ᱞᱮᱭᱟ ᱟᱞᱮ ᱠᱟᱹᱡ ᱚᱥᱩᱵᱤᱫᱷᱟᱜ ᱠᱟᱱᱟ ᱞᱮᱥᱮ ᱪᱟᱥ ᱨᱮ ᱡᱟᱦᱟᱸ ᱞᱮᱠᱟ ᱨᱮ ᱟᱞᱮ ᱩᱱᱱᱟᱹᱛᱤ ᱵᱟᱞᱮ ᱨᱟᱠᱟᱵ ᱫᱟᱲᱮᱭᱟᱜ ᱠᱟᱱᱟ ᱢᱟᱲᱟᱝ ᱥᱮᱫ ᱡᱟᱦᱟᱸ ᱞᱮ ᱪᱟᱥᱮᱜᱼᱟ ᱠᱷᱟᱹᱞᱤ ᱡᱚᱢ ᱥᱩᱢᱩᱝ ᱜᱮ ᱦᱩᱭᱩᱜ ᱠᱟᱱᱟ ᱟᱞᱮ ᱡᱤᱵᱚᱱ ᱚᱱᱟ ᱯᱩᱭᱥᱟᱹ ᱵᱟᱞᱮ ᱟᱨᱡᱟᱣ ᱫᱟᱲᱮᱭᱟᱜ ᱠᱟᱱᱟ ᱦᱮᱸ ᱴᱷᱤᱠ ᱜᱮᱭᱟ ᱛᱚᱵᱮ ᱟᱹᱵᱤᱱ ᱩᱰᱤ ᱞᱟᱜᱮ ᱱᱚᱣᱟ ᱳᱰᱤᱥᱟ ᱯᱚᱱᱚᱛ ᱦᱤᱥᱟᱹᱵᱛᱮ ᱟᱹᱵᱤᱱ ᱪᱟᱥ ᱠᱚ ᱞᱟᱹᱜᱤᱫ ᱠᱩᱨᱩᱢᱩᱴᱩ ᱠᱟᱹᱡ ᱞᱟᱹᱭ ᱧᱚᱜ ᱟᱹᱞᱤᱧ ᱵᱤᱱ

ᱟᱞᱮ ᱢᱟᱞᱮ ᱟᱥᱟᱜ ᱠᱟᱱ ᱜᱮᱭᱟ ᱟᱞᱮ ᱫᱚ ᱞᱟᱸᱜᱮ ᱜᱮᱞᱮ ᱮᱢᱟ ᱞᱟᱸᱜᱮ ᱜᱮᱞᱮ ᱮᱢᱟ ᱟᱞᱮ ᱥᱮᱫ ᱱᱤᱦᱟᱹᱛᱤ ᱫᱚᱨᱠᱟᱨ

ᱦᱳᱭ ᱴᱷᱤᱠ ᱜᱮᱭᱟ ᱛᱚᱵᱮ ᱦᱮᱸ ᱪᱟᱥ ᱟᱹᱰᱤ ᱜᱟᱱ ᱱᱟᱦᱟᱜ ᱦᱚᱲ ᱢᱮᱱᱟᱜ ᱠᱚᱣᱟ ᱪᱟᱹᱥᱤ ᱞᱟᱹᱜᱤᱫ

ᱦᱮᱸ ᱢᱟ ᱛᱚᱵᱮ ᱦᱮᱸ